ᱦᱮᱞᱳ ᱦᱮᱞᱳ ᱦᱮᱸ ᱤᱧ ᱠᱟᱱ ᱜᱮᱭᱟᱹᱧ ᱚᱸᱻ ᱚᱸᱻ ᱚᱸᱻ ᱦᱮᱸ ᱠᱟᱹᱢᱤ ᱢᱟ ᱟᱭᱢᱟ ᱜᱮ ᱢᱮᱱᱟᱜ ᱟᱫᱚ ᱱᱤᱛᱚᱜ ᱢᱟ ᱡᱚᱱᱰᱨᱟ ᱦᱮᱲᱦᱮᱫ ᱠᱚᱜᱮ ᱢᱮᱱᱟᱜᱼᱟ ᱱᱤᱛᱚᱜ ᱫᱚ ᱟᱨ ᱫᱟᱜ ᱮᱢ ᱠᱚ ᱥᱟᱨ ᱮᱢ ᱠᱚ ᱱᱤᱭᱟᱹ ᱠᱚᱜᱮ ᱟᱫᱚ ᱠᱟᱹᱢᱤᱭᱟᱹᱢ ᱥᱮ ᱵᱟᱝ ᱟᱢ ᱢᱚᱛᱚᱡ ᱜᱮ ᱥᱮ ᱟᱨᱦᱚᱸ ᱥᱚᱝᱜᱮ ᱠᱚᱜᱮ ᱛᱟᱦᱮᱸ ᱞᱮᱱᱠᱷᱟᱡ ᱫᱚ ᱢᱚᱡᱽ ᱜᱮ ᱦᱩᱭ ᱠᱚᱜᱼᱟ ᱵᱚᱞᱮ ᱟᱢ ᱢᱚᱛᱚᱡ ᱛᱮᱢᱟ ᱵᱟᱝ ᱦᱩᱭᱩᱜ ᱚᱱᱠᱟ ᱯᱚᱱᱨᱚ ᱵᱤᱜᱷᱟᱹ ᱞᱮᱠᱟᱞᱮ ᱞᱟᱜᱟᱣ ᱠᱟᱫᱟ ᱡᱚᱱᱰᱨᱟ ᱟᱨ ᱵᱟᱹᱲᱛᱤ ᱦᱚᱸ ᱢᱮᱱᱟᱜ ᱜᱮᱭᱟ ᱟᱫᱚ ᱚᱱᱟ ᱜᱮᱛᱚ ᱵᱚᱞᱮ ᱥᱚᱵᱡᱤ ᱠᱚᱞᱮ ᱪᱟᱥᱼᱟ ᱟᱫᱚ ᱚᱱᱟ ᱡᱚᱱᱰᱨᱟ ᱞᱟᱦᱟ ᱵᱚᱞᱮ ᱞᱮ ᱥᱟᱨ ᱠᱚᱞᱮ ᱮᱢ ᱟᱜᱼᱟ ᱫᱟᱜ ᱠᱚ ᱛᱟᱨᱯᱚᱨᱮ ᱵᱚᱞᱮ ᱚᱱᱟ ᱛᱟᱨᱟᱥᱤᱧ ᱵᱮᱲᱟ ᱫᱚ ᱦᱟᱜ ᱚᱱᱟ ᱞᱟᱦᱟ ᱜᱮᱞᱮ ᱥᱮᱸᱫᱽᱨᱟᱭᱫᱟ ᱵᱚᱞᱮ ᱥᱟᱨ ᱠᱚ ᱮᱢ ᱞᱟᱹᱜᱤᱫ ᱟᱫᱚ ᱚᱱᱟ ᱡᱩᱫᱤ ᱵᱟᱢ ᱵᱮᱵᱚᱥᱛᱷᱟ ᱦᱟᱛᱟᱣ ᱫᱟᱲᱮᱜ ᱠᱷᱟᱡ ᱫᱚ ᱛᱟᱦᱚᱞᱮ ᱱᱤᱭᱟᱹᱴᱟᱜ ᱤᱭᱟᱹ ᱥᱚᱵᱡᱤ ᱠᱚ ᱞᱟᱜᱟᱣᱞᱮ ᱢᱮᱱᱫᱟ ᱟᱫᱚ ᱥᱚᱢᱚᱭᱚᱜ ᱟᱢ ᱥᱮ ᱵᱟᱝ ᱦᱮᱸ ᱱᱟᱦᱮᱞ ᱦᱚᱸ ᱢᱮᱱᱟᱜ ᱜᱮᱭᱟ ᱟᱨ ᱚᱱᱠᱟ ᱴᱨᱟᱠᱴᱚᱨ ᱠᱚᱦᱚᱸ ᱢᱮᱱᱟᱜ ᱜᱮᱭᱟ ᱵᱟᱨᱭᱟ ᱯᱮᱭᱟ ᱜᱟᱱ ᱟᱫᱚ ᱚᱠᱟᱴᱟᱜ ᱛᱮ ᱥᱩᱵᱤᱫᱟ ᱚᱥᱩᱵᱤᱫᱟ ᱢᱤᱫᱴᱮᱡ ᱴᱟᱠᱴᱚᱨ ᱛᱮᱜᱮ ᱦᱩᱭᱩᱜ ᱟᱫᱚ ᱜᱟᱹᱰᱤ ᱪᱟᱞᱟᱣ ᱫᱚᱢ ᱵᱟᱰᱟᱭᱟ ᱥᱮ ᱵᱟᱝ ᱟᱪᱪᱷᱟ ᱴᱷᱤᱠ ᱜᱮᱭᱟ ᱛᱚᱵᱮ ᱜᱟᱯᱟ ᱠᱷᱚᱡ ᱜᱮ ᱡᱚᱭᱮᱱᱴᱚᱜ ᱢᱮ ᱞᱟᱦᱟ ᱨᱮᱫᱚ ᱤᱭᱟᱹ ᱦᱤᱥᱟᱹᱵ ᱥᱚᱵᱡᱤ ᱪᱟᱥ ᱞᱟᱦᱟᱭ ᱦᱩᱭᱩᱜᱼᱟ ᱱᱤᱛᱚᱜ ᱫᱚ ᱵᱟᱹᱛᱩᱣᱟᱹ ᱟᱲᱟᱜ ᱠᱚ ᱵᱟᱹᱛᱩᱣᱟᱹ ᱟᱲᱟᱜ ᱠᱚ ᱛᱟᱨᱯᱚᱨᱮ ᱫᱚ ᱟᱨᱦᱚᱸ ᱞᱟᱦᱟᱨᱮ ᱪᱮᱫ ᱠᱚ ᱤᱭᱟᱹ ᱠᱟᱱᱟ ᱦᱟᱸᱜ ᱢᱤᱫ ᱢᱤᱫ ᱜᱚᱴᱮᱡ ᱠᱟᱛᱮ

ᱦᱮᱸ

ᱦᱮᱸ ᱟᱨ ᱤᱛᱟᱹ ᱠᱚᱫᱚ ᱦᱮᱸ ᱥᱟᱨ ᱫᱚ ᱦᱟᱜ ᱟᱢ ᱛᱟᱦᱚᱞᱮ ᱟᱹᱜᱩ ᱛᱚᱨᱟᱭ ᱢᱮ ᱟᱨ ᱤᱛᱟᱹ ᱫᱚᱦᱟᱸᱜ ᱚᱲᱟᱜ ᱠᱷᱚᱡ ᱢᱮᱛᱟ ᱠᱚᱣᱟᱧ ᱦᱟᱸᱜ ᱤᱧ ᱟᱹᱜᱩᱭᱟᱠᱚ ᱪᱮᱫ ᱠᱚᱡ ᱮᱱᱛᱮᱜ ᱞᱮ ᱞᱟᱜᱟᱣᱟ ᱚᱱᱟ ᱠᱚᱜᱮ ᱟᱨ ᱤᱭᱟᱹ ᱡᱚᱱᱰᱨᱟ ᱨᱮᱫᱚ ᱪᱮᱫ ᱥᱟᱨ ᱮᱢ ᱞᱮᱠᱷᱟᱡ ᱢᱚᱡᱽ ᱦᱩᱭᱩᱜᱼᱟ

ᱟᱨ ᱯᱷᱚᱴ ᱫᱚ ᱚᱠᱟᱴᱟᱜ ᱛᱮ ᱢᱚᱡᱚᱜ ᱠᱟᱱᱟ ᱯᱷᱚᱴ ᱢᱚᱡᱽ ᱟᱨ ᱤᱭᱟᱹ

ᱟᱨ ᱫᱟᱨᱮ ᱢᱚᱡᱽ ᱵᱚᱞᱮ ᱠᱮᱴᱮᱡ ᱱᱚᱜᱼᱚᱸᱭ ᱱᱤᱛᱚᱜ ᱢᱟ ᱩᱫᱽᱜᱟᱹᱨ ᱫᱤᱱ ᱛᱤᱭᱳᱜᱚᱜ ᱠᱟᱱᱟ ᱥᱮ ᱦᱟᱸᱜ ᱟᱫᱚ ᱱᱤᱛᱚᱜ ᱢᱟ ᱦᱟᱸᱜ ᱦᱚᱭ ᱫᱟᱜᱼᱮ ᱧᱟᱢ ᱟᱫᱚ ᱫᱟᱨᱮ ᱠᱮᱴᱮᱡ ᱵᱚᱞᱮ ᱦᱮᱸ ᱚᱸᱻ ᱚᱱᱟ ᱠᱚ ᱛᱚᱵᱮ ᱞᱟᱜᱟᱜᱼᱟ ᱥᱮ ᱵᱟᱝ ᱚᱱᱟ ᱠᱚ ᱛᱚᱵᱮ ᱞᱟᱜᱟᱜᱼᱟ ᱟᱨ ᱛᱤᱱᱟᱹᱜ ᱜᱟᱱ ᱯᱚᱭᱥᱟ ᱠᱚ ᱵᱟᱝ ᱞᱟᱜᱟᱜᱼᱟ